ᱦᱮᱸ ᱞᱟᱹᱭᱢᱮ ᱦᱳᱭ ᱦᱳᱭ ᱤᱧ ᱟᱞᱮ ᱫᱚ ᱟᱞᱮ ᱫᱚ ᱦᱟᱱᱟ ᱯᱚᱥᱪᱤᱢ ᱵᱚᱨᱷᱫᱚᱢᱟᱱ ᱨᱮ ᱚᱲᱟᱜ ᱛᱟᱞᱮ ᱟᱫᱚ ᱟᱞᱮᱫᱚ ᱪᱟᱥᱼᱵᱟᱥ ᱠᱚᱞᱮ ᱠᱟᱹᱢᱤᱭ ᱜᱮᱭᱟᱞᱮ ᱦᱮᱸ ᱱᱚᱛᱮ ᱫᱚ ᱥᱮᱨᱢᱟᱨᱮ ᱵᱟᱨ ᱫᱷᱟᱣ ᱜᱮᱞᱮ ᱪᱟᱥᱟ ᱟᱫᱚ ᱱᱚᱛᱮ ᱢᱟ ᱟᱞᱮ ᱫᱚ ᱱᱚᱛᱮ ᱫᱚ ᱴᱟᱣᱩᱱ ᱧᱚᱜ ᱜᱮᱭᱟ ᱱᱟᱥᱮᱱᱟᱜ ᱞᱟᱹᱴᱩᱼᱞᱟᱹᱴᱩ ᱚᱲᱟᱜ ᱵᱤᱞᱰᱤᱝ ᱠᱚ ᱢᱮᱱᱟᱜᱼᱟ ᱟᱫᱚ ᱠᱟᱹᱨᱠᱷᱟᱱᱟ ᱠᱚ ᱡᱟᱹᱥᱛᱤ ᱢᱮᱱᱟᱜᱼᱟ ᱛᱚ ᱡᱮ ᱯᱚᱨᱤᱢᱟᱱ ᱡᱟᱦᱟᱸ ᱠᱚ ᱠᱷᱮᱛ ᱢᱮᱱᱟᱜᱼᱟ ᱚᱱᱟᱠᱚ ᱠᱷᱮᱛ ᱠᱚᱨᱮᱫᱚ ᱪᱟᱥ ᱦᱩᱭᱩᱜ ᱜᱮᱭᱟ ᱵᱟᱨ ᱫᱷᱟᱣ ᱵᱟᱝ ᱵᱟᱝ ᱱᱚᱛᱮ ᱫᱚ ᱫᱟᱜ ᱡᱟᱹᱲᱤ ᱫᱚ ᱱᱚᱸᱰᱮ ᱞᱟᱹᱴᱩ ᱱᱟᱹᱭ ᱢᱮᱱᱟᱜ ᱛᱟᱞᱮᱭᱟ ᱚᱱᱟ ᱱᱟᱹᱭ ᱨᱮ ᱫᱟᱜ ᱫᱚ ᱵᱟᱝ ᱟᱸᱡᱮᱫᱚᱜ ᱛᱟᱞᱮᱭᱟ ᱟᱞᱮ ᱫᱚ ᱱᱚᱣᱟ ᱱᱤᱨᱚᱱ ᱫᱤᱱ ᱦᱚᱸ ᱫᱟᱜᱞᱮ ᱧᱟᱢ ᱜᱮᱭᱟ ᱟᱨ ᱮᱢᱱᱤ ᱡᱟᱹᱯᱩᱫ ᱫᱤᱱ ᱢᱟ ᱫᱟᱜ ᱢᱟ ᱛᱟᱦᱮᱱ ᱜᱮ ᱟᱨ ᱱᱤᱨᱚᱱ ᱫᱤᱱ ᱦᱚᱸ ᱫᱟᱜ ᱨᱮᱱᱟᱜ ᱚᱵᱷᱟᱵᱽ ᱵᱟᱝ ᱦᱩᱭᱩᱜᱼᱟ ᱟᱹᱰᱤ ᱟᱪᱪᱷᱟ ᱦᱮᱸ

ᱦᱮᱸ ᱠᱟᱹᱢᱤ ᱠᱚᱦᱚᱸᱞᱮ ᱪᱟᱞᱟᱜ ᱜᱮᱭᱟ ᱟᱫᱚ ᱥᱚᱨᱠᱟᱨᱟᱜ ᱵᱮᱯᱟᱨ ᱛᱚ ᱥᱚᱨᱠᱟᱨ ᱦᱚᱲ ᱡᱟᱦᱟᱸᱭ ᱨᱟᱡᱽᱼᱟᱨᱤ ᱨᱮ ᱢᱮᱱᱟᱜ ᱠᱚᱣᱟ ᱩᱱᱠᱩ ᱚᱠᱚᱭ ᱠᱚᱠᱚ ᱠᱩᱥᱤᱭᱟᱞᱮᱭᱟ ᱩᱱᱠᱩ ᱠᱚᱠᱚ ᱮᱢᱟᱣᱟᱞᱮᱭᱟ ᱟᱨ ᱵᱟᱝ ᱠᱩᱥᱤ ᱠᱚᱫᱚ ᱵᱟᱠᱚ ᱮᱢᱟᱞᱮᱭᱟ ᱦᱚᱸᱜᱼᱚ ᱱᱚᱝᱠᱟ ᱚᱵᱚᱥᱛᱟ ᱛᱟᱞᱮ ᱦᱮᱸ ᱢᱟᱹᱭᱱᱟᱹ ᱠᱚᱫᱚ ᱠᱚ ᱮᱢᱟᱞᱮᱭᱟ ᱟᱫᱚ ᱫᱚᱢᱮ ᱴᱷᱤᱠ ᱫᱚ ᱵᱟᱝ ᱡᱚᱠᱷᱚᱱ ᱟᱠᱚ ᱠᱚ ᱠᱩᱥᱤᱜ ᱠᱷᱟᱱ ᱫᱚ ᱢᱟᱹᱦᱱᱟᱹ ᱯᱩᱨᱟᱹᱣ ᱞᱮᱱᱠᱷᱟᱱ ᱠᱚ ᱮᱢᱚᱜᱼᱟ ᱟᱨ ᱵᱟᱝᱠᱷᱟᱱ ᱫᱚ ᱵᱟᱨ ᱢᱟᱹᱦᱱᱟᱹ ᱨᱮᱦᱚᱸᱠᱚ ᱮᱢᱟᱞᱮᱭᱟ ᱟᱨ ᱡᱟᱦᱟᱸᱛᱤᱱᱟᱹᱜ ᱠᱟᱱᱟ ᱟᱞᱮᱭᱟᱜ ᱢᱟᱱᱮ ᱢᱟᱹᱦᱱᱟᱹ ᱠᱚ ᱚᱱᱟ ᱠᱚᱫᱚ ᱩᱱᱟᱹᱜ ᱫᱚ ᱵᱟᱠᱚ ᱮᱢᱟᱞᱮᱭᱟ

ᱦᱮᱸ ᱟᱹᱰᱤ ᱟᱹᱰᱤ ᱨᱟᱹᱥᱠᱟᱹ ᱨᱮᱱᱟᱜ ᱠᱟᱛᱷᱟ ᱛᱚ ᱛᱟᱞᱦᱮ ᱤᱧ ᱦᱚᱸ ᱚᱱᱠᱟᱜᱮ ᱟᱞᱮ ᱨᱮᱱ ᱟᱹᱛᱩᱨᱮ ᱦᱚᱲ ᱠᱚᱧ ᱵᱟᱲᱟᱭ ᱦᱚᱪᱚᱭᱮᱫ ᱠᱚᱣᱟ ᱟᱨ ᱵᱟᱲᱟᱭ ᱠᱟᱛᱮ ᱛᱟᱞᱦᱮ ᱦᱟᱸᱜᱞᱮ ᱟᱞᱮ ᱞᱮ ᱵᱟᱲᱟᱭ ᱦᱚᱪᱚᱯᱮᱭᱟ ᱦᱮᱸ ᱦᱮᱸ ᱦᱮᱸ ᱟᱹᱰᱤᱼᱟᱹᱰᱤ ᱟᱹᱰᱤ ᱥᱟᱨᱦᱟᱣ ᱡᱮ ᱟᱯᱮ ᱱᱚᱝᱠᱟᱱᱟᱜ ᱟᱞᱮ ᱜᱚᱲᱚᱯᱮ ᱮᱢᱟᱞᱮᱭᱟ ᱛᱚ ᱟᱹᱰᱤᱞᱮ ᱥᱟᱨᱦᱟᱣ ᱯᱮᱭᱟᱞᱮ ᱛᱚ ᱟᱹᱰᱤ ᱨᱟᱹᱥᱠᱟᱹᱧ ᱵᱩᱡᱽ ᱠᱮᱫᱟ ᱡᱮ ᱟᱞᱮ ᱡᱩᱫᱤ ᱱᱚᱣᱟ ᱜᱚᱲᱚᱞᱮ ᱧᱟᱢᱟ ᱚᱱᱟ ᱦᱚᱛᱮᱡᱛᱮ ᱟᱹᱰᱤ ᱟᱹᱰᱤ ᱥᱟᱨᱦᱟᱣᱤᱧ ᱪᱟᱞᱟᱢᱟ ᱜᱚᱝᱠᱮ ᱦᱩᱸ ᱥᱟᱨᱦᱟᱣᱜᱮ